ᱰᱨᱤᱞ ᱢᱮᱥᱤᱱ ᱨᱮᱱᱟᱜ ᱵᱟᱹᱲᱤᱡ ᱚᱲᱥᱚᱝ ᱵᱟᱹᱲᱤᱡ ᱚᱲᱥᱚᱝ ᱮᱭ ᱠᱟᱨᱚᱱ ᱛᱮ ᱞᱟᱹᱭ ᱦᱩᱭᱩᱜ ᱠᱟᱱᱟ ᱡᱟᱦᱟᱸ ᱠᱚ ᱠᱷᱟᱹᱛᱤᱨ ᱟᱵᱚ ᱵᱚᱱ ᱜᱷᱟᱭᱮᱞ ᱫᱟᱲᱮᱭᱟᱜᱼᱟ ᱚᱱᱟ ᱠᱚ ᱢᱩᱫ ᱨᱮ ᱢᱤᱫ ᱫᱚ ᱡᱚᱛᱷᱟᱛ ᱵᱮᱵᱚᱦᱟᱨ ᱵᱟᱝ ᱦᱩᱭᱞᱮᱱ ᱠᱷᱟᱱ ᱱᱤᱡᱮᱛᱮ ᱱᱤᱡᱮ ᱵᱚᱱ ᱜᱷᱟᱭᱮᱞ ᱫᱟᱲᱮᱭᱟᱜᱼᱟ ᱥᱟᱶᱛᱮ ᱡᱩᱫᱤ ᱠᱟᱨᱮᱱᱴ ᱨᱮᱱᱟᱜ ᱵᱮᱯᱟᱨ ᱛᱚ ᱡᱟᱦᱟᱸ ᱠᱚᱨᱮ ᱛᱟᱨ ᱠᱚ ᱵᱚᱜᱚᱡ ᱛᱟᱦᱮᱱ ᱠᱷᱟᱱ ᱚᱸᱰᱮ ᱠᱷᱚᱱᱟᱜ ᱜᱤᱫᱽᱨᱟᱹ ᱠᱚᱣᱟᱜ ᱵᱤᱯᱚᱫ ᱦᱚᱸ ᱦᱮᱡ ᱥᱮᱴᱮᱨ ᱫᱟᱲᱮᱭᱟᱜᱼᱟ ᱱᱤᱛᱳᱜ ᱫᱚ ᱱᱚᱶᱟ ᱜᱮ